ᱛᱚ ᱟᱞᱮᱭᱟᱜ ᱯᱟᱹᱨᱥᱤ ᱨᱮ ᱫᱚ ᱵᱚᱸᱜᱟᱼᱵᱩᱨᱩ ᱚᱠᱟ ᱞᱮᱠᱟ ᱦᱩᱭᱩᱜᱼᱟ ᱛᱳ ᱚᱱᱟᱜᱤᱧ ᱞᱟᱹᱭ ᱟᱸᱡᱚᱢ ᱟᱯᱮ ᱠᱟᱱᱟ ᱛᱟᱵᱚᱱ ᱛᱚ ᱟᱞᱮᱭᱟᱜ ᱯᱟᱹᱨᱤᱥ ᱨᱮᱫᱚ ᱴᱟᱺᱰᱤ ᱨᱮᱞᱮ ᱵᱚᱸᱜᱟᱜᱼᱟ ᱚᱸᱰᱮ ᱠᱷᱚᱱ ᱦᱮᱡ ᱠᱟᱛᱮᱫ ᱟᱨᱦᱚᱸ ᱜᱳᱲᱟ ᱨᱮᱞᱮ ᱵᱚᱸᱜᱟᱜᱼᱟ ᱟᱨ ᱮᱴᱟᱜ ᱫᱤᱱ ᱡᱟᱦᱟᱸ ᱛᱤᱱᱟᱹᱜ ᱵᱟᱝ ᱥᱟᱺᱜᱤᱧ ᱠᱚᱨᱮᱱ ᱠᱚ ᱵᱟᱹᱥᱤᱱᱫᱟ ᱟᱠᱟᱱᱟ ᱟᱞᱮ ᱚᱲᱟᱜ ᱦᱚᱲ ᱠᱚ ᱛᱳ ᱩᱱᱠᱩ ᱠᱚ ᱡᱚᱛᱚ ᱞᱮ ᱦᱚᱦᱚ ᱥᱟᱢᱴᱟᱣ ᱠᱚᱣᱟ ᱛᱮ ᱵᱚᱸᱜᱟᱼᱵᱩᱨᱩ ᱟᱞᱮ ᱟᱞᱮᱭᱟᱜ ᱫᱚ ᱟᱨ ᱱᱚᱜᱼᱚᱭ ᱡᱮ ᱥᱮᱫᱟᱭ ᱫᱚ ᱟᱹᱰᱤᱜᱟᱱ ᱛᱟᱦᱮᱸ ᱠᱟᱱᱟ ᱡᱟᱦᱟᱸ ᱛᱤᱱᱟᱹᱜ ᱜᱮ ᱟᱪᱟᱨ ᱵᱤᱪᱟᱹᱨ ᱠᱚᱨᱮᱱᱟᱜ ᱵᱤᱱᱛᱤ ᱵᱟᱠᱷᱮᱲ ᱵᱟᱯᱞᱟ ᱠᱚᱨᱮᱱᱟᱜ ᱵᱟᱝ ᱛᱮᱦᱮᱧ ᱚᱱᱟ ᱠᱚ ᱫᱚ ᱵᱟᱹᱱᱩᱜ ᱟᱱᱟᱝ ᱟᱨ ᱧᱮᱞ ᱦᱚᱸ ᱵᱟᱞᱟᱝ ᱧᱮᱞᱚᱜ ᱠᱟᱱᱟ ᱡᱟᱦᱟᱸ ᱛᱤᱱᱟᱹᱜ ᱠᱚ ᱧᱮᱞᱚᱜ ᱠᱟᱱᱟ ᱡᱮ ᱱᱤᱛᱳᱜ ᱫᱚ ᱡᱟᱦᱳᱠ ᱵᱚᱸᱜᱟ ᱵᱩᱨᱩ ᱵᱤᱱᱛᱤ ᱵᱟᱠᱷᱮᱲ ᱫᱚ ᱡᱮᱢᱚᱱ ᱠᱟᱨᱟᱢᱮᱜᱼᱟ ᱠᱚ ᱠᱟᱨᱟᱢ ᱵᱚᱸᱜᱟᱼᱵᱩᱨᱩ ᱨᱮ ᱧᱮᱞᱚᱜ ᱠᱟᱱᱟ ᱵᱤᱱᱛᱤ ᱵᱟᱠᱷᱮᱲ ᱠᱚᱫᱚ ᱟᱨ ᱡᱮ ᱵᱟᱝᱠᱷᱟᱱ ᱟᱹᱰᱤᱜᱟᱱ ᱜᱮ ᱟᱵᱚᱣᱟᱜ ᱵᱤᱱᱛᱤ ᱵᱟᱠᱷᱮᱲ ᱢᱮᱱᱟᱜ ᱜᱮᱭᱟ ᱡᱮ ᱛᱮᱦᱮᱧ ᱵᱟᱹᱫᱽ ᱵᱟᱹᱭᱦᱟᱹᱲ ᱨᱮᱱᱟᱜ ᱦᱩᱲᱩ ᱠᱚ ᱨᱟᱠᱟᱵ ᱪᱟᱵᱟ ᱠᱟᱛᱮᱫ ᱵᱟᱹᱫᱤᱭᱮᱜ ᱟᱭ ᱡᱮᱛᱮ ᱵᱟᱲᱮ ᱩᱱ ᱡᱚᱠᱷᱚᱱ ᱦᱚᱸ ᱵᱤᱱᱛᱤ ᱵᱟᱠᱷᱮᱲ ᱢᱮᱱᱟᱜᱼᱟ ᱥᱟᱶᱛᱮ ᱦᱟᱺᱰᱤ ᱯᱟᱹᱣᱨᱟᱹ ᱦᱚᱸᱠᱚ ᱧᱩᱭᱟ ᱛᱚ ᱚᱱᱟ ᱠᱚᱫᱚ ᱱᱮᱛᱟᱨ ᱫᱚ ᱵᱤᱱᱛᱤ ᱵᱟᱠᱷᱮᱲ ᱡᱮ ᱠᱚᱫᱚ ᱵᱟᱝ ᱧᱮᱞᱚᱜ ᱠᱟᱱᱟ